ᱤᱧᱟᱹᱜ ᱡᱤᱭᱚᱱ ᱨᱮᱫᱚ ᱯᱷᱳᱴᱳᱜᱨᱟᱯᱷᱤ ᱱᱤᱭᱮ ᱫᱚ ᱦᱟᱜ ᱟᱪᱪᱷᱟ ᱤᱧ ᱠᱷᱟᱹᱛᱤᱨ ᱛᱮ ᱪᱟᱞᱟᱜ ᱠᱟᱱᱟ ᱡᱮᱢᱚᱱ ᱦᱩᱭᱩᱜ ᱠᱟᱱᱟ ᱪᱮᱬᱮ ᱠᱚᱧ ᱯᱷᱳᱴᱳ ᱠᱚᱜᱮᱭᱟ ᱪᱮᱬᱮ ᱢᱟᱡᱷᱮ ᱢᱚᱫᱽᱫᱷᱮ ᱛᱟᱨᱯᱚᱨᱮ ᱩᱱᱠᱩ ᱪᱮᱫ ᱞᱮᱠᱟᱛᱮ ᱵᱷᱟᱜᱮ ᱠᱚ ᱧᱮᱞᱚᱜᱼᱟ ᱚᱱᱟ ᱴᱮᱠᱱᱤᱠ ᱫᱚ ᱠᱤᱱᱛᱩ ᱤᱧ ᱱᱤᱡᱮ ᱛᱮᱜᱮᱧ ᱪᱮᱫ ᱟᱠᱟᱫᱟ ᱚᱠᱚᱭ ᱦᱚᱸ ᱵᱟᱠᱚ ᱪᱮᱫ ᱠᱟᱣᱫᱤᱧᱟ ᱪᱮᱫ ᱫᱚ ᱤᱧ ᱫᱚ ᱤᱧ ᱤᱭᱩᱴᱤᱭᱩᱵ ᱠᱷᱚᱱ ᱠᱤᱝᱵᱟ ᱥᱳᱥᱟᱞ ᱢᱮᱰᱤᱭᱟ ᱠᱷᱚᱱ ᱱᱟᱱᱟ ᱨᱚᱠᱚᱢ ᱚᱸᱰᱮ ᱧᱮᱞ ᱟᱠᱟᱹᱫᱟᱹᱧ ᱚᱸᱰᱮ ᱵᱮᱱᱟᱣ ᱠᱟᱛᱮ ᱠᱚ ᱠᱳᱞ ᱟᱠᱟᱫᱟ ᱤᱧ ᱫᱚ ᱚᱸᱰᱮ ᱠᱷᱚᱱ ᱜᱤᱧ ᱪᱮᱫ ᱫᱚᱦᱚ ᱟᱠᱟᱫᱟ ᱤᱧ ᱫᱚ ᱠᱳᱱᱳ ᱤᱥᱠᱩᱞ ᱠᱷᱚᱱ ᱫᱚ ᱵᱟᱝ ᱮᱢᱚᱱ ᱠᱤᱪᱷᱩ ᱯᱟᱲᱦᱟᱣ ᱠᱟᱛᱮ ᱫᱚ ᱵᱟᱹᱧ ᱪᱮᱫ ᱟᱠᱟᱫᱟ ᱟᱨ ᱤᱧ ᱫᱚ ᱱᱤᱭᱟᱹ ᱠᱚ ᱥᱳᱥᱟᱞ ᱢᱮᱰᱤᱭᱟ ᱠᱚᱨᱮᱜᱤᱧ ᱟᱯᱞᱳᱰᱟ ᱟᱨ ᱱᱤᱭᱟᱹ ᱠᱚ ᱠᱷᱚᱱ ᱜᱮ ᱦᱤᱡᱩᱜ ᱛᱤᱧᱟᱹ ᱡᱟ ᱠᱤᱪᱷᱩ ᱤᱧ ᱫᱚ ᱟᱨ ᱠᱤ ᱱᱤᱭᱟᱹ ᱠᱚᱫᱚ ᱪᱮᱫ ᱫᱚ ᱟᱨ ᱤᱧ ᱠᱷᱟᱹᱛᱤᱨ ᱤᱧ ᱫᱚ ᱯᱷᱳᱴᱳᱜᱨᱟᱯᱷ ᱫᱩᱧ ᱰᱤᱞᱤᱴ ᱦᱚᱨᱟ ᱟᱠᱟᱫ ᱠᱚᱣᱟ ᱢᱚᱸᱡ ᱢᱚᱸᱡ ᱪᱮᱬᱮ ᱡᱟᱦᱟᱸ ᱵᱟᱵᱚᱱ ᱧᱮᱞ ᱟᱠᱟᱫ ᱠᱚᱣᱟ ᱟᱵᱚ ᱦᱚᱲ ᱠᱤᱱᱛᱩ ᱵᱟᱨᱦᱮ ᱠᱚᱨᱮ ᱠᱚ ᱩᱰᱟᱹᱣ ᱵᱟᱲᱟᱭᱟ ᱟᱨ ᱡᱟᱦᱟᱸᱭ ᱠᱤ ᱟᱵᱚ ᱵᱚᱱ ᱧᱮᱞ ᱟᱠᱟᱫ ᱠᱚᱣᱟ ᱠᱟᱞᱟᱨᱯᱷᱩᱞ ᱟᱹᱰᱤ ᱢᱚᱸᱡᱽ ᱠᱚ ᱧᱮᱞᱚᱜᱼᱟ ᱩᱱᱠᱚ ᱪᱮᱬᱮ ᱛᱚ ᱩᱱᱠᱩ ᱪᱮᱬᱮ ᱪᱮᱠᱟ ᱢᱚᱸᱡᱽ ᱠᱚ ᱧᱮᱞᱚᱜᱼᱟ ᱚᱱᱟ ᱞᱟᱹᱜᱤᱫ ᱤᱧ ᱯᱷᱳᱴᱳ ᱯᱷᱳᱴᱳ ᱟᱠᱟᱫ ᱠᱚᱣᱟᱹᱧ ᱤᱧ ᱟᱨ ᱠᱤ ᱯᱷᱳᱴᱳᱜᱨᱟᱯᱷᱤᱧ ᱠᱚᱨᱟᱣ ᱟᱠᱟᱫᱟ